ᱦᱮᱸ ᱦᱮᱸ ᱚᱠᱚᱭ ᱠᱟᱱᱟᱢ ᱦᱮᱸ ᱦᱮᱸ ᱤᱧᱫᱚ ᱢᱤᱫ ᱦᱮᱸ ᱤᱧ ᱫᱚ ᱱᱚᱣᱟ ᱢᱟᱞᱫᱟ ᱦᱚᱱᱚᱛ ᱨᱮᱱ ᱢᱤᱫᱴᱮᱱ ᱢᱟᱺᱡᱷᱤ ᱵᱟᱵᱟ ᱠᱟᱹᱱᱟᱹᱧ ᱟᱫᱚ ᱪᱮᱫ ᱡᱟᱹᱨᱩᱲ ᱦᱮᱸ ᱢᱟ ᱠᱩᱞᱤᱧ ᱢᱮ ᱜᱚᱢᱠᱮ ᱚᱻ ᱛᱟᱦᱚᱞᱮ ᱚ ᱱᱚᱣᱟ ᱟᱞᱮ ᱢᱟᱺᱡᱷᱤ ᱜᱟᱶᱛᱟ ᱨᱮᱫᱚ ᱯᱨᱟᱭ ᱠᱩᱲᱤᱼᱠᱚᱲᱟ ᱜᱮᱠᱚ ᱨᱟᱹᱥᱠᱟᱹᱜ ᱠᱟᱱᱟ ᱟᱞᱮ ᱱᱚᱣᱟ ᱯᱚᱨᱚᱵᱽ ᱯᱚᱨᱵᱷᱟᱥ ᱠᱚᱨᱮᱫ ᱢᱟᱠᱚ ᱨᱟᱹᱥᱠᱟᱹᱜ ᱠᱟᱱᱜᱮ ᱚᱱᱟ ᱚᱱᱟ ᱠᱟᱛᱮᱫ ᱨᱮᱦᱚᱸ ᱡᱟᱹᱱᱤᱡ ᱦᱚᱭᱛᱳ ᱚᱞᱚᱜ ᱠᱩᱲᱤᱼᱠᱚᱲᱟ ᱜᱤᱫᱽᱨᱟᱹ ᱠᱚ ᱦᱚᱸ ᱨᱟᱹᱥᱠᱟᱹᱜ ᱠᱟᱱᱟ ᱠᱚ ᱱᱚᱣᱟ ᱪᱷᱩᱴᱤ ᱫᱤᱱ ᱨᱮᱜᱮ ᱡᱮᱢᱚᱱ ᱥᱟᱱᱰᱮ ᱥᱟᱱᱟᱢ ᱚᱯᱷᱤᱥ ᱤᱥᱠᱩᱞ ᱪᱷᱩᱴᱤ ᱜᱮ ᱛᱟᱦᱮᱱ ᱠᱟᱱᱟ ᱚᱱᱟ ᱠᱚ ᱫᱤᱱ ᱨᱮᱠᱚ ᱮᱱᱮᱡ ᱥᱮᱨᱮᱧ ᱠᱚ ᱥᱮᱬᱟᱭᱮᱫᱟ ᱠᱟᱹᱴᱤᱡ ᱜᱤᱫᱽᱨᱟᱹ ᱠᱚ ᱟᱨᱻ ᱥᱚᱢᱚᱭ ᱨᱮ ᱜᱚᱜᱚ ᱦᱚᱲ ᱠᱚᱦᱚᱸ ᱠᱚ ᱨᱟᱹᱥᱠᱟᱹ ᱠᱚ ᱵᱩᱡᱷᱟᱹᱣ ᱞᱮᱠᱷᱟᱱ ᱩᱱᱠᱩ ᱠᱚᱦᱚᱸ ᱠᱚ ᱨᱟᱹᱥᱠᱟᱹᱜ ᱠᱟᱱ ᱜᱮᱭᱟ ᱟᱫᱚ ᱦᱮᱸ ᱦᱮᱸ ᱫᱚᱝ ᱞᱟᱽᱜᱲᱮ ᱵᱟᱦᱟ ᱥᱚᱦᱨᱟᱭ ᱢᱟᱱᱮ ᱡᱚᱠᱷᱚᱱ ᱡᱮᱴᱟ ᱛᱤᱭᱳᱜᱚᱜᱼᱟ ᱯᱚᱨᱚᱵᱽ ᱚᱱᱠᱟ ᱞᱮᱠᱟᱛᱮ ᱡᱮᱢᱚᱱ ᱥᱚᱦᱨᱟᱭ ᱦᱚᱭᱛᱳ ᱥᱚᱦᱨᱟᱭ ᱯᱚᱨᱚᱵᱽ ᱚᱠᱛᱚ ᱥᱮᱴᱮᱨ ᱠᱟᱱᱟ ᱥᱮᱭ ᱥᱚᱢᱚᱭ ᱚᱱᱠᱟᱜᱮ ᱥᱚᱦᱨᱟᱭ ᱥᱮᱨᱮᱧ ᱠᱟᱛᱮᱫ ᱠᱚ ᱮᱱᱮᱡᱚᱜᱼᱟ ᱟᱨ ᱡᱚᱠᱷᱚᱱ ᱱᱚᱣᱟ ᱯᱷᱟᱹᱜᱩᱱ ᱵᱚᱸᱜᱟ ᱦᱤᱡᱩᱜᱚᱜᱼᱟ ᱛᱚᱠᱷᱚᱱ ᱫᱚ ᱵᱟᱦᱟ ᱯᱚᱨᱚᱵᱽ ᱦᱩᱭᱩᱜᱚᱜᱼᱟ ᱩᱱ ᱨᱮᱫᱚ ᱵᱟᱦᱟ ᱠᱚ ᱮᱱᱮᱡᱚᱜᱼᱟ ᱮᱱᱮᱡ ᱥᱮᱨᱮᱧᱟ ᱟᱫᱚ ᱱᱚᱣᱟ ᱵᱟᱦᱟ ᱯᱚᱨᱚᱵᱽ ᱡᱟᱦᱮᱨ ᱯᱩᱡᱟᱹ ᱞᱟᱦᱟ ᱠᱷᱚᱱ ᱜᱮᱠᱚ ᱮᱱᱮᱡᱼᱟ ᱥᱮᱬᱟᱭᱟᱠᱚ ᱟᱨᱻ ᱤᱱᱟᱹ ᱪᱷᱟᱲᱟ ᱠᱟᱛᱮ ᱫᱚ ᱡᱚᱠᱷᱚᱱ ᱵᱟᱦᱟ ᱯᱚᱨᱚᱵᱽ ᱪᱟᱵᱟᱜᱼᱟ ᱤᱱᱟᱹ ᱛᱟᱭᱚᱢ ᱫᱟᱸᱥᱟᱭ ᱵᱚᱸᱜᱟ ᱦᱤᱡᱩᱜᱚᱜᱼᱟ ᱩᱱ ᱡᱚᱠᱷᱚᱱ ᱫᱚ ᱫᱟᱸᱥᱟᱭ ᱠᱚᱠᱚ ᱥᱮᱨᱮᱧ ᱟᱠᱚ ᱮᱱᱮᱡ ᱟᱠᱚ ᱦᱮᱸ ᱚᱱᱠᱟ ᱞᱮᱠᱟᱛᱮ ᱠᱟᱹᱴᱤᱡ ᱜᱤᱫᱽᱨᱟᱹ ᱠᱚᱦᱚᱸ ᱠᱚ ᱟᱞᱮ ᱥᱮᱬᱟ ᱦᱚᱪᱚᱭᱮᱫ ᱠᱚᱣᱟ ᱦᱮᱸ ᱟᱪᱪᱷᱟ ᱡᱚᱦᱟᱨ ᱜᱮ ᱜᱚᱢᱠᱮ